ᱱᱮᱛᱟᱨ ᱡᱩᱜᱽᱨᱮ ᱧᱮᱞᱚᱜ ᱠᱟᱱᱟ ᱵᱟᱜᱟᱱ ᱪᱮᱫᱟᱜ ᱤᱧ ᱠᱚᱨᱟᱣ ᱠᱮᱫᱟ ᱩᱫᱽᱜᱟᱹᱣ ᱦᱮᱡ ᱟᱫᱤᱧᱟ ᱱᱚᱣᱟ ᱵᱟᱠᱷᱨᱟ ᱛᱮ ᱱᱮᱛᱟᱨ ᱧᱮᱞᱚᱜ ᱠᱟᱱᱟ ᱟᱹᱰᱤ ᱟᱹᱰᱤ ᱡᱡᱟᱭᱜᱟ ᱨᱮᱜᱮ ᱢᱟᱱᱮ ᱫᱟᱨᱮ ᱠᱚ ᱵᱤᱨ ᱵᱩᱨᱩ ᱠᱚ ᱟᱥᱛᱮ ᱟᱥᱛᱮ ᱵᱮᱯᱟᱨᱤ ᱠᱚ ᱢᱟᱜ ᱪᱟᱵᱟᱭᱮᱫᱟ ᱟᱨ ᱵᱟᱱᱤᱡ ᱠᱟᱛᱮᱜ ᱠᱚ ᱴᱟᱺᱰᱤ ᱪᱟᱵᱟᱭᱮᱫᱟ ᱥᱮ ᱟᱠᱷᱨᱤᱧ ᱵᱮᱯᱟᱨᱤᱭ ᱫᱟᱠᱚ ᱚᱱᱠᱟ ᱞᱮᱠᱟᱛᱮ ᱟᱵᱚᱣᱟᱜ ᱯᱨᱚᱠᱤᱛᱤ ᱫᱤᱱᱮᱨ ᱯᱚᱨ ᱫᱤᱱ ᱫᱷᱚᱝᱥᱚ ᱦᱤᱡᱩᱜ ᱠᱟᱱᱟ ᱚᱱᱟ ᱯᱨᱚᱠᱤᱛᱤ ᱫᱷᱚᱝᱥᱚ ᱞᱮᱱᱠᱷᱟᱱ ᱟᱵᱚᱣᱟᱜ ᱚᱠᱥᱤᱡᱮᱱ ᱨᱮᱱᱟᱜ ᱟᱹᱰᱤ ᱡᱳᱨ ᱟᱱᱟᱴ ᱦᱩᱭᱩᱜ ᱠᱟᱱᱟ ᱱᱚᱣᱟ ᱠᱚ ᱟᱱᱟᱴ ᱡᱟᱛᱮ ᱟᱞᱚ ᱦᱩᱭᱩᱜ ᱢᱟ ᱱᱚᱜᱼᱚᱭ ᱡᱮ ᱧᱮᱞᱚᱜᱚᱜ ᱠᱟᱱᱟ ᱫᱷᱚᱨᱚᱱ ᱫᱤᱱ ᱩᱫᱽᱜᱟᱹᱨ ᱫᱤᱱ ᱠᱷᱚᱱᱜᱮ ᱟᱵᱚ ᱱᱚᱣᱟ ᱩᱫᱽᱜᱟᱹᱨ ᱠᱟᱹᱨᱤ ᱜᱷᱟᱢᱚᱜ ᱟᱵᱚᱱ ᱦᱚᱭ ᱦᱤᱸᱥᱤᱫ ᱦᱚᱭ ᱠᱚ ᱵᱟᱵᱚᱱ ᱧᱟᱢᱟ ᱩᱱᱫᱚ ᱟᱵᱚᱣᱟᱜ ᱚᱥᱤᱡᱮᱱ ᱨᱮᱱᱟᱜ ᱚᱵᱷᱟᱵᱚᱜᱼᱟ ᱟᱠᱩᱞ ᱯᱟᱠᱩᱞ ᱵᱩᱡᱷᱟᱹᱜᱼᱟ ᱚᱱᱟ ᱞᱮᱠᱟᱛᱮ ᱱᱚᱣᱟ ᱵᱟᱜᱟᱱ ᱫᱚ ᱢᱟᱱᱮ ᱱᱚᱣᱟ ᱥᱩᱨ ᱥᱩᱯᱯᱩᱨ ᱨᱮ ᱡᱚᱠᱷᱚᱱ ᱜᱮ ᱫᱟᱨᱮ ᱵᱟᱹᱱᱩᱜᱼᱟ ᱯᱨᱚᱠᱤᱛᱤ ᱵᱟᱹᱱᱩᱜᱼᱟ ᱦᱚᱭ ᱚᱠᱟᱨᱮ ᱵᱟᱡᱟᱜᱼᱟ ᱱᱚᱝᱠᱟ ᱞᱮᱠᱟ ᱚᱠᱥᱤᱡᱮᱱ ᱚᱠᱭᱮ ᱮᱢᱟ ᱵᱚᱱᱟ ᱦᱮᱸ ᱪᱤᱠᱟᱹᱛᱮ ᱧᱟᱢᱚᱜᱼᱟ ᱱᱚᱣᱟᱛᱮ ᱪᱤᱱᱛᱟᱹ ᱵᱷᱟᱵᱽᱱᱟ ᱠᱟᱛᱮᱜ ᱧᱮᱞ ᱦᱩᱭ ᱱᱟ ᱡᱟᱛᱮ ᱱᱚᱣᱟ ᱥᱩᱨ ᱨᱮ ᱥᱮ ᱟᱛᱳ ᱚᱲᱟᱜ ᱴᱚᱴᱷᱟ ᱠᱚᱨᱮᱜ ᱥᱮ ᱥᱩᱨ ᱠᱚᱨᱮᱜ ᱱᱚᱣᱟ ᱵᱟᱜᱟᱱ ᱛᱳᱭᱨᱤ ᱞᱮᱱᱠᱷᱟᱱ ᱚᱸᱰᱮ ᱠᱷᱚᱱᱟᱜ ᱡᱟᱦᱟᱸ ᱫᱚ ᱵᱟᱹᱭᱦᱟᱹᱲ ᱫᱟᱜ ᱤᱭᱟᱹ ᱢᱟᱱᱮ ᱟᱵᱚ ᱦᱟᱣᱟ ᱤᱫᱤ ᱠᱟᱛᱮᱜ ᱱᱚᱣᱟ ᱵᱟᱜᱟᱱ ᱦᱟᱱᱟ ᱱᱚᱝᱠᱟᱱ ᱟᱵᱚᱣᱟᱜ ᱩᱫᱽᱜᱟᱹᱨ ᱠᱟᱨᱚᱵᱚᱱᱰᱟᱭ ᱚᱠᱥᱟᱭᱤᱰ ᱚᱱᱟ ᱚᱸᱰᱮ ᱵᱚᱞᱚᱱᱟ ᱟᱨ ᱟᱵᱚ ᱚᱠᱥᱤᱡᱮᱱ ᱮᱢ ᱫᱟᱲᱮ ᱵᱚᱱᱟ ᱱᱚᱣᱟ ᱞᱮᱠᱟᱛᱮ ᱵᱟᱜᱟᱱ ᱫᱚ ᱱᱤᱡᱮᱜᱮ ᱩᱭᱦᱟᱹᱨ ᱵᱷᱟᱵᱽᱱᱟ ᱦᱩᱭ ᱱᱟ ᱵᱟᱜᱟᱱ ᱫᱚ ᱛᱳᱭᱨᱤ ᱠᱟᱛᱮᱜ ᱚᱸᱰᱮ ᱠᱷᱚᱱᱟᱜ ᱡᱟᱜᱮ ᱚᱠᱥᱤᱡᱮᱱ ᱦᱤᱡᱩᱜᱼᱟ ᱟᱨ ᱱᱚᱣᱟ ᱯᱨᱚᱠᱤᱛᱤ ᱨᱮᱱᱟᱜ ᱠᱤᱪᱷᱩᱴᱟ ᱨᱮᱦᱚᱸ ᱱᱚᱣᱟ ᱦᱚᱲᱢᱚ ᱡᱤᱣᱤ ᱨᱮᱱᱟᱜ ᱮ ᱥᱩᱨᱟᱦᱟᱭᱟ ᱱᱟᱯᱟᱭ ᱵᱩᱡᱷᱟᱹᱜᱼᱟ ᱟᱨ ᱱᱟᱯᱟᱭ ᱛᱮ ᱛᱟᱦᱮᱱ ᱦᱩᱭᱩᱜᱼᱟ ᱚᱸᱰᱮ ᱠᱷᱚᱱᱟᱜ ᱜᱮ ᱚᱱᱟ ᱞᱮᱠᱟ ᱛᱮᱜᱮ ᱵᱟᱜᱟᱱ ᱱᱚᱣᱟ ᱩᱫᱽᱜᱟᱹᱣ ᱫᱚ ᱱᱤᱡᱮᱜᱮ ᱚᱱᱟᱨᱮ ᱢᱚᱱᱮ ᱥᱮ ᱡᱳᱨ ᱮᱢ ᱦᱩᱭ ᱱᱟ ᱱᱚᱣᱟ ᱠᱚ ᱡᱟᱭᱜᱟ ᱥᱩᱨ ᱨᱮ ᱡᱮᱦᱮᱛᱩ ᱡᱟᱭᱜᱟ ᱢᱮᱱᱟᱜᱼᱟ ᱥᱮ ᱡᱟᱭᱜᱟ ᱠᱚᱨᱮᱜ ᱜᱮ ᱯᱨᱚᱠᱤᱛ ᱢᱮᱱᱟᱜᱼᱟ ᱚᱱᱠᱟᱱ ᱡᱟᱭᱜᱟ ᱪᱮᱫ ᱮᱴᱟᱜ ᱠᱤᱪᱷᱩ ᱵᱟᱝ ᱦᱩᱭᱩᱜ ᱠᱟᱱᱟ ᱵᱟᱜᱟᱱ ᱜᱮ ᱛᱮᱭᱟᱨ ᱞᱮᱠᱷᱟᱱ ᱟᱹᱰᱤ ᱱᱟᱯᱟᱭᱚᱜᱼᱟ ᱱᱚᱣᱟ ᱞᱮᱠᱟᱛᱮ ᱵᱟᱜᱟᱱ ᱫᱚ ᱱᱤᱡᱮᱜᱮ ᱠᱟᱹᱴᱤᱡ ᱩᱭᱦᱟᱹᱨ ᱵᱷᱟᱵᱽᱱᱟ ᱠᱟᱛᱮᱜ ᱱᱚᱣᱟ ᱫᱚ ᱠᱚᱨᱟᱣ ᱨᱮᱱᱟᱜ ᱩᱫᱽᱫᱳᱜᱽ ᱦᱟᱛᱟᱣ ᱦᱩᱭ ᱞᱮᱱᱟ